ᱤᱧᱫᱚ ᱱᱚᱣᱟ ᱥᱟᱥᱛᱚ ᱥᱤᱨᱤᱧ ᱪᱮᱛᱟᱱ ᱨᱮ ᱫᱚ ᱟᱹᱰᱤ ᱟᱴᱜᱤ ᱢᱚᱱᱫᱚ ᱞᱟᱣᱮᱨᱚᱜ ᱛᱤᱧᱟᱹ ᱟᱨ ᱟᱹᱰᱤ ᱟᱭᱢᱟ ᱫᱤᱱᱠᱷᱚᱱᱜᱤ ᱱᱚᱣᱟ ᱪᱤᱪᱤᱫ ᱨᱮᱱᱟᱜ ᱥᱚᱠᱫᱚ ᱛᱟᱦᱮᱸ ᱠᱟᱱᱛᱤᱧ ᱜᱮᱭᱟ ᱟᱨ ᱚᱱᱟᱛᱮ ᱥᱟᱥᱛᱚ ᱥᱤᱨᱤᱧ ᱰᱷᱤᱨᱠᱟᱭᱛᱮ

ᱟᱵᱩ ᱠᱟᱨᱟᱢ ᱨᱮᱱᱟᱜ ᱥᱤᱨᱤᱧ ᱫᱟᱸᱥᱟᱭ ᱨᱮᱱᱟᱜ ᱥᱤᱨᱤᱧ ᱵᱟᱦᱟ ᱥᱚᱦᱨᱟᱭ ᱨᱮᱱᱟᱜ ᱥᱤᱨᱤᱧ ᱡᱟᱦᱟᱸᱠᱩ ᱱᱚᱣᱟᱠᱩ ᱛᱩᱢᱟᱹᱞ ᱟᱹᱰᱤ ᱟᱭᱢᱟᱧ ᱛᱩᱢᱟᱹᱞ ᱟᱠᱟᱰ ᱜᱮᱭᱟ ᱡᱟᱭᱜᱟ ᱡᱟᱭᱜᱟ ᱨᱮ ᱫᱟᱬᱟ ᱠᱟᱛᱮᱫ ᱱᱮᱛᱟᱨ ᱢᱟ ᱮᱱᱛᱮᱫ ᱟᱹᱰᱤ ᱩᱛᱟᱹᱨ ᱢᱚᱰᱟᱱ ᱥᱤᱨᱤᱧ ᱢᱟ ᱛᱩᱫᱩᱜ ᱠᱟᱱᱜᱤ ᱩᱰᱩᱠ ᱟᱠᱟᱱ ᱜᱮᱭᱟ ᱢᱮᱱᱠᱷᱟᱱ ᱥᱮᱫᱟᱭ ᱥᱟᱥᱛᱚ ᱨᱮᱱᱟᱜ ᱡᱟᱦᱟᱸ ᱥᱤᱨᱤᱧ ᱜᱚ ᱵᱟᱵᱟ ᱟᱛᱮ ᱥᱤᱨᱤᱧ ᱟᱵᱩ ᱦᱟᱲᱟᱢ ᱵᱩᱰᱦᱤᱣᱟᱛᱮ ᱥᱤᱨᱤᱧ ᱜᱤᱫᱟᱹᱨ ᱯᱤᱫᱟᱹᱨ ᱟᱛᱮ ᱥᱤᱨᱤᱧ ᱡᱩᱨᱤ ᱯᱟᱹᱨᱤ ᱟᱛᱮ ᱥᱤᱨᱤᱧ ᱫᱷᱚᱨᱚᱢ ᱠᱚᱨᱚᱢ ᱟᱛᱮ ᱥᱤᱨᱤᱧ ᱵᱤᱨ ᱵᱩᱨᱩ ᱫᱟᱨᱤ ᱱᱟᱞᱟ ᱱᱚᱣᱟᱠᱩ ᱟᱛᱮ ᱡᱟᱦᱟᱸ ᱥᱤᱨᱤᱧ ᱦᱚᱜᱚᱱᱟ ᱥᱤᱨᱤᱧ ᱛᱤᱜᱤᱛᱚ ᱟᱵᱩᱣᱟᱜ ᱥᱚᱢᱟᱡ ᱨᱮᱱᱟᱜ ᱠᱟᱛᱷᱟ ᱫᱚ ᱢᱮᱱᱟᱜ ᱟᱠᱟᱫᱟ ᱟᱨ ᱱᱚᱣᱟᱫᱚ ᱫᱚᱢᱮᱧ ᱠᱩᱥᱤᱭᱟᱜᱼᱟ ᱟᱨ ᱥᱟᱹᱨᱤᱜᱤ ᱚᱱᱟᱨᱮ ᱤᱧᱟᱹᱜ ᱢᱚᱱᱫᱚ ᱟᱹᱰᱤ ᱟᱴ ᱴᱟᱱᱚᱜ ᱛᱤᱧ ᱜᱮᱭᱟ ᱟᱫᱚ ᱚᱱᱟᱛᱮ ᱵᱚᱞᱮ ᱱᱤᱛᱦᱚᱸ ᱚᱱᱠᱟ ᱥᱤᱨᱤᱧ ᱤᱧ ᱟᱸᱡᱚᱢ ᱞᱮᱠᱷᱟᱡ ᱚᱱᱟ ᱨᱟᱹᱲ ᱨᱟᱹᱲᱦᱚᱸ ᱠᱤᱱᱛᱩ ᱟᱵᱩ ᱥᱮᱫᱟᱭ ᱥᱟᱥᱛᱚ ᱨᱮᱱᱟᱜ ᱡᱟᱦᱟᱸ ᱨᱟᱹᱲᱠᱩ ᱢᱮᱱᱟᱜ ᱚᱱᱟ ᱨᱟᱹᱲᱠᱩ ᱪᱤᱫ ᱨᱮᱱᱟᱜ ᱫᱚ ᱤᱧᱟᱹᱜ ᱫᱚ ᱟᱹᱰᱤ ᱩᱛᱟᱹᱨᱜᱤ ᱠᱩᱨᱩᱢᱩᱴᱩ ᱢᱮᱱᱟᱜ ᱛᱤᱧᱟᱹ ᱵᱚᱞᱮ ᱟᱨ ᱱᱤᱛᱦᱚᱧ ᱥᱮᱬᱟ ᱤᱫᱤᱭᱮᱫ ᱠᱟᱱᱜᱮᱭᱟ ᱟᱨᱦᱚᱧ ᱥᱮᱬᱟ ᱤᱫᱤᱭᱟ